ᱤᱧᱟᱹᱜ ᱛᱟᱹᱞᱤᱢ ᱞᱮᱠᱟ ᱛᱮᱫᱚ ᱦᱩᱭᱩᱜ ᱠᱟᱱᱟ

ᱡᱚᱢ ᱧᱩ ᱡᱟᱦᱟᱸ ᱦᱤᱥᱟᱹᱵ ᱛᱮ ᱚᱱᱟᱨᱮ ᱯᱨᱚᱫᱩᱥᱚᱱ ᱚᱱᱟ ᱠᱮᱯᱟᱥᱤᱴᱤ ᱛᱟᱦᱮᱱᱢᱟ ᱡᱟᱦᱟᱸ ᱦᱤᱥᱟᱹᱵᱽᱛᱮ ᱦᱚᱲᱢᱚ ᱫᱟᱲᱮ ᱟᱜᱩᱭᱢᱟᱭ ᱚᱱᱟ ᱨᱮᱭᱟᱜ ᱥᱟᱯᱲᱟᱣ ᱱᱤᱡᱮ ᱪᱮᱛᱟᱱ ᱨᱮᱜᱮ ᱞᱟᱹᱠᱛᱤᱜ ᱠᱟᱱᱟ ᱡᱚᱢᱼᱧᱩ ᱨᱮ ᱚᱱᱠᱟᱱᱟᱜ ᱫᱚᱨᱠᱟᱨ ᱠᱟᱱᱟ ᱡᱟᱦᱟᱸ ᱦᱤᱥᱟᱹᱵᱛᱮ ᱦᱚᱲᱢᱚ ᱴᱷᱤᱠ ᱛᱟᱦᱮᱱᱟ ᱚᱱᱟ ᱥᱚᱵᱛᱮ ᱱᱤᱡᱮ ᱦᱚᱲᱢᱚ ᱫᱚ ᱱᱤᱡᱮ ᱛᱮᱜᱮ ᱥᱟᱯᱲᱟᱣ ᱦᱩᱭᱩᱜᱼᱟ ᱚᱱᱟ ᱮᱱᱟᱝ ᱦᱚᱲᱢᱚ ᱨᱮ ᱫᱟᱲᱮ ᱦᱤᱡᱩᱜᱼᱟ ᱫᱟᱲᱮ ᱦᱮᱡ ᱞᱮᱱᱠᱷᱟᱱ ᱦᱚᱲᱢᱚ ᱴᱷᱤᱠ ᱛᱟᱦᱮᱱᱟ ᱛᱚᱵᱮ ᱮᱱᱟᱝ ᱡᱟᱦᱟᱱᱟᱜ ᱮᱢ ᱪᱤᱠᱟᱹ ᱫᱟᱲᱮᱭᱟᱜᱼᱟ ᱡᱟᱦᱟᱱᱟᱜ ᱪᱤᱠᱟᱹ ᱥᱟᱱᱟᱣᱟ ᱚᱱᱟᱢ ᱪᱤᱠᱟᱹ ᱫᱟᱲᱮ ᱵᱟᱝᱠᱷᱟᱱ ᱫᱚ ᱪᱮᱫ ᱱᱤᱛ ᱦᱚᱸ ᱵᱟᱹᱱᱩᱜᱼᱟ ᱠᱟᱹᱢᱤᱦᱚᱸ ᱵᱟᱢ ᱫᱤᱥᱟᱹᱭᱟ ᱚᱱᱟ ᱦᱤᱥᱟᱹᱵᱛᱮ ᱚᱱᱠᱟᱱ ᱡᱚᱢ ᱡᱤᱱᱤᱥ ᱡᱟᱦᱟᱸ ᱪᱮᱫ ᱦᱚᱲᱢᱚ ᱨᱮ ᱫᱟᱲᱮ ᱟᱹᱜᱩᱭ ᱢᱮ ᱡᱟᱦᱟᱸ ᱞᱮᱠᱟᱛᱮ ᱟᱵᱚ ᱱᱚᱣᱟ ᱟᱵᱚ ᱧᱮᱞᱮᱫ ᱡᱚᱢ ᱧᱩ ᱪᱮᱛᱟᱱ ᱨᱮᱜᱮ ᱦᱚᱲᱢᱚ ᱫᱚᱭ ᱛᱟᱦᱮᱱᱟ ᱛᱚᱵᱮᱭᱮᱱᱟ ᱫᱟᱨᱮ ᱦᱤᱡᱩᱜᱼᱟ ᱛᱟᱲᱟᱟᱞᱤ ᱨᱮᱱᱟᱝ ᱡᱚᱛᱚ ᱫᱤᱥᱟᱹ ᱩᱰᱩᱠᱚᱜᱼᱟ ᱟᱨ ᱵᱟᱠᱷᱟᱱ ᱚᱱᱠᱟ ᱫᱚ ᱫᱟᱲᱮᱜᱮ ᱵᱟᱝ ᱠᱩᱲᱟᱹ ᱟᱨᱡᱚᱢ ᱧᱚᱜ ᱡᱚᱛᱚ ᱱᱤᱨᱵᱷᱚᱨᱡᱟᱭ ᱚᱱᱟ ᱛᱟᱞᱮᱢ ᱦᱤᱥᱟᱹᱵ ᱛᱮ ᱱᱤᱡᱮᱨᱟᱜ ᱦᱚᱲᱢᱚ ᱫᱚ ᱱᱤᱡᱮ ᱛᱮᱜᱮ ᱧᱮᱞ ᱦᱩᱭᱩᱜᱼᱟ ᱵᱮᱵᱚᱦᱟᱨ ᱦᱩᱭᱩᱜᱼᱟ ᱚᱱᱠᱟᱱᱟᱜ ᱵᱮᱵᱚᱦᱟᱨ ᱦᱩᱭᱩᱜᱼᱟ ᱛᱚᱵᱮ ᱮᱱᱟᱝ ᱜᱮ ᱱᱟᱯᱟᱭᱮᱢ ᱛᱟᱦᱮᱱᱟ ᱦᱚᱲᱢᱚ ᱴᱷᱤᱠ ᱛᱟᱦᱮᱱᱟ